ᱟᱵᱚ ᱥᱟᱱᱛᱟᱲᱤ ᱯᱟᱹᱨᱥᱤ ᱵᱮᱣᱦᱟᱨ ᱚᱠᱛᱮ ᱟᱹᱨᱩᱼᱯᱷᱮᱨᱟᱣ ᱧᱮᱞᱚᱜᱼᱟ ᱥᱮᱫᱟᱭ ᱫᱚ ᱯᱩᱨᱟᱹᱼᱯᱩᱨᱤ ᱟᱵᱚᱣᱟᱜ ᱠᱷᱟᱥ ᱨᱚᱲ ᱟᱹᱨᱤᱪᱟᱹᱞᱤ ᱛᱟᱦᱮᱸᱠᱟᱱᱟ ᱱᱟᱦᱟᱜ ᱫᱚ ᱵᱟᱝᱟᱞᱤ ᱯᱟᱹᱨᱥᱤ ᱛᱮ ᱚᱞ ᱯᱟᱲᱦᱟᱣ ᱠᱟᱛᱮᱫ ᱪᱟᱠᱨᱚᱼᱱᱚᱠᱨᱤ ᱧᱟᱢ ᱠᱟᱛᱮᱫ ᱵᱟᱡᱟᱨᱼᱥᱟᱦᱟᱨ ᱨᱮ ᱛᱟᱦᱮᱸ ᱠᱟᱛᱮᱫ ᱵᱟᱝᱟᱞᱤ ᱠᱚᱣᱟᱜ ᱯᱟᱹᱨᱥᱤ ᱛᱮ ᱚᱞ ᱯᱟᱲᱦᱟᱣ ᱟᱨ ᱞᱟᱭᱼᱞᱟᱠᱪᱟᱨ ᱥᱮᱬᱟᱭᱮᱫᱟᱠᱚ ᱚᱡᱮ ᱞᱮᱠᱟᱛᱮ ᱮᱴᱟᱜ ᱯᱟᱹᱨᱥᱤ ᱠᱚᱣᱟᱜ ᱨᱚᱲ ᱠᱚ ᱟᱵᱚᱣᱟᱜ ᱯᱟᱹᱨᱥᱤ ᱨᱮ ᱥᱚᱲᱚ ᱵᱚᱞᱚᱣᱟᱠᱟᱱᱟ ᱟᱨ ᱞᱟᱭᱼᱞᱟᱠᱪᱟᱨ ᱠᱚᱨᱮ ᱦᱚᱸ ᱱᱚᱝᱠᱟ ᱠᱟᱛᱮᱫ ᱜᱮ ᱵᱚᱲᱚᱥᱚᱲᱚ ᱥᱚᱲᱚᱣᱟᱠᱟᱱᱟ